ᱥᱟᱢᱟᱱ ᱨᱮᱭᱟᱜ ᱧᱩᱛᱩᱢ ᱫᱚ ᱦᱩᱭᱩᱜ ᱠᱟᱱᱟ ᱚᱲᱟᱜ ᱨᱮ ᱛᱟᱦᱮᱱ ᱪᱷᱩᱨᱤ ᱪᱷᱩᱨᱤ ᱛᱮᱫᱚ ᱟᱵᱚ ᱚᱲᱟᱜ ᱨᱮ ᱟᱹᱰᱤ ᱜᱟᱱ ᱠᱟᱹᱢᱤ ᱠᱚᱵᱚᱱ ᱠᱟᱹᱢᱤᱭᱟ ᱟᱹᱞᱩ ᱠᱚ ᱯᱮᱸᱭᱟᱡᱽ ᱠᱚ ᱟᱲᱟᱜ ᱠᱚ ᱮᱢᱟᱱ ᱮᱢᱟᱱ ᱟᱹᱰᱤ ᱜᱟᱱ ᱠᱟᱹᱢᱤ ᱪᱷᱩᱨᱤ ᱛᱮᱫᱚ ᱵᱚᱱ ᱠᱟᱹᱢᱤᱭᱮᱫᱟ ᱚᱱᱟ ᱫᱚ ᱟᱹᱰᱤ ᱞᱟᱹᱠᱛᱤ ᱭᱟᱱᱟᱜ ᱥᱟᱢᱟᱱ ᱠᱟᱱᱟ ᱚᱱᱟᱛᱮ ᱱᱟᱱᱟ ᱦᱩᱱᱟᱹᱨ ᱡᱤᱱᱤᱥ ᱠᱚ ᱵᱚᱱ ᱜᱮᱫᱟ ᱚᱱᱟ ᱫᱚ ᱟᱵᱚᱣᱟᱜ ᱫᱟᱠᱟ ᱚᱲᱟᱜ ᱡᱟᱦᱟᱸ ᱫᱚ ᱠᱤᱪᱮᱱ ᱵᱚᱱ ᱢᱮᱛᱟᱜ ᱠᱟᱱᱟ ᱚᱸᱰᱮ ᱵᱚ ᱫᱚᱦᱚ ᱠᱟᱜᱼᱟ ᱚᱱᱟ ᱨᱮ ᱚᱱᱟ ᱫᱚ ᱚᱸᱰᱮ ᱵᱚ ᱫᱚᱦᱚ ᱠᱟᱜᱼᱟ ᱡᱮ ᱡᱟᱦᱟᱱ ᱥᱟᱢᱟᱱ ᱜᱮᱫ ᱞᱟᱹᱜᱤᱫ ᱛᱮ ᱧᱟᱢ ᱨᱮ ᱮᱴᱠᱮᱴᱚᱬᱮ ᱟᱞᱚ ᱦᱩᱭᱩᱜᱼᱢᱟ ᱢᱮᱱᱛᱮ ᱴᱷᱟᱹᱣᱠᱟᱹ ᱥᱟᱺᱦᱤᱡ ᱚᱱᱟ ᱫᱚ ᱠᱤᱪᱮᱱ ᱨᱩᱢ ᱨᱮᱜᱮ ᱵᱚᱱ ᱫᱚᱦᱚ ᱠᱟᱜᱼᱟ ᱪᱷᱩᱨᱤ ᱫᱚ ᱟᱹᱰᱤ ᱞᱟᱹᱠᱛᱤᱭᱟᱱᱟᱜ ᱥᱟᱢᱟᱱ ᱠᱟᱱᱟ ᱚᱱᱟ ᱫᱚ ᱟᱹᱰᱤ ᱨᱚᱠᱚᱢ ᱡᱚ ᱠᱚ ᱟᱲᱟᱜ ᱠᱚ ᱟᱹᱞᱩ ᱠᱚ ᱯᱮᱸᱭᱟᱡᱽ ᱠᱚ ᱜᱮᱫ ᱨᱮ ᱞᱟᱜᱟᱛᱚᱜᱼᱟ ᱪᱷᱩᱨᱤ ᱫᱚ ᱦᱩᱰᱤᱧ ᱜᱮ ᱨᱮᱦᱚᱸ ᱚᱱᱟ ᱨᱮᱭᱟᱜ ᱠᱟᱹᱢᱤ ᱛᱮᱫ ᱫᱚ ᱟᱹᱰᱤ ᱜᱮ ᱢᱟᱨᱟᱝ ᱟ